ᱤᱧᱟᱹᱜ ᱡᱟᱹᱛᱤ ᱨᱮᱱ ᱫᱷᱚᱨᱚᱢᱤᱭᱟᱹ ᱵᱟᱭᱟᱨ ᱠᱚᱫᱚ ᱠᱚ ᱦᱩᱭᱩᱜ ᱠᱟᱱᱟ ᱟᱛᱳ ᱢᱚᱬᱮ ᱦᱚᱲ ᱡᱮᱞᱮᱠᱟ ᱢᱟᱹᱡᱷᱤ ᱯᱟᱨᱟᱱᱤᱠ ᱡᱚᱜᱽᱢᱟᱹᱡᱷᱤ ᱱᱟᱭᱠᱮ ᱜᱚᱰᱮᱛ ᱱᱩᱠᱩ ᱠᱚᱫᱚ ᱠᱟᱱᱟ ᱠᱚ ᱫᱷᱚᱨᱚᱢᱤᱭᱟᱹ ᱵᱟᱭᱟᱨ ᱱᱩᱠᱩ ᱠᱚ ᱦᱚᱛᱮᱡ ᱱᱩᱠᱩᱣᱟᱜ ᱮᱱᱮᱢ ᱫᱚ ᱢᱟᱹᱡᱷᱤ ᱫᱚ ᱜᱚᱴᱟ ᱟᱛᱳ ᱨᱮᱱ ᱦᱚᱲᱮᱭ ᱧᱮᱞ ᱥᱟᱢᱴᱟᱣ ᱠᱚᱣᱟᱭ ᱡᱟᱦᱟᱸᱭᱟᱜ ᱜᱷᱟᱨᱚᱸᱡᱽ ᱨᱮᱜᱮ ᱡᱟᱦᱟᱸᱭᱟᱜ ᱵᱤᱯᱚᱫᱽ ᱠᱚ ᱦᱩᱭ ᱞᱮᱱ ᱠᱷᱟᱡ ᱡᱷᱚᱜᱽᱲᱟ ᱠᱚ ᱟᱡ ᱮᱭ ᱨᱮᱯᱷᱟ ᱥᱩᱨᱩᱜᱼᱟ ᱚᱱᱟ ᱨᱮ ᱟᱨ ᱱᱟᱭᱠᱮᱭᱟᱜ ᱠᱟᱹᱢᱤ ᱫᱚ ᱦᱩᱭᱩᱜ ᱠᱟᱱᱟ ᱩᱱᱤ ᱫᱚ ᱡᱟᱦᱮᱨ ᱛᱷᱟᱱ ᱠᱚᱨᱮ ᱥᱮ ᱡᱟᱦᱟᱸᱱᱟᱜ ᱨᱮᱜᱮ ᱟᱡᱜᱮᱭ ᱵᱚᱸᱜᱟ ᱵᱳᱨᱳᱭᱟ ᱱᱟᱭᱠᱮᱭᱟᱜ ᱥᱮ ᱵᱟᱦᱟ ᱨᱮ ᱡᱟᱦᱟᱱᱟᱜ ᱜᱮ ᱟᱡᱜᱮᱭ ᱵᱚᱸᱜᱟᱭᱟ ᱟᱨ ᱡᱚᱜᱽᱢᱟᱹᱡᱷᱤ ᱫᱚ ᱟᱛᱳ ᱨᱮᱱ ᱠᱩᱲᱤᱼᱠᱚᱲᱟ ᱠᱚᱭ ᱧᱮᱞ ᱥᱟᱢᱴᱟᱣ ᱠᱚᱣᱟ ᱟᱨ ᱜᱚᱰᱮᱛᱟᱜ ᱠᱟᱹᱢᱤ ᱫᱚ ᱮᱢ ᱪᱟᱞ ᱟᱛᱳᱨᱮᱭ ᱡᱟᱦᱟᱱᱟᱜ ᱜᱮ ᱮᱢ ᱪᱟᱞ ᱦᱤᱥᱟᱹᱵ ᱠᱩ ᱥᱮ ᱟᱛᱳ ᱨᱮ ᱡᱟᱦᱟᱱᱟᱜ ᱠᱟᱛᱷᱟ ᱠᱩᱡᱟᱦᱟᱸ ᱚᱲᱟᱜ ᱨᱮ ᱵᱟᱝᱠᱩ ᱵᱟᱝ ᱵᱩᱡ ᱫᱟᱲᱮᱭᱟᱜ ᱠᱟᱱᱟ ᱚᱱᱟ ᱫᱚ ᱜᱚᱰᱮᱛ ᱫᱟᱨᱟᱭ ᱛᱮᱜᱮ ᱵᱩᱡᱷᱟᱹᱜᱼᱟ ᱟᱛᱳᱨᱮ ᱪᱮᱫ ᱦᱩᱭᱩᱜ ᱠᱟᱱᱟ ᱪᱮᱫ ᱵᱟᱝ ᱱᱚᱣᱟ ᱠᱩᱜᱤ ᱩᱱᱠᱩᱣᱟᱜ ᱮᱱᱮᱢ ᱫᱚ ᱟᱨ ᱤᱧᱟᱹᱜ ᱜᱷᱟᱨᱚᱸᱡᱽ ᱨᱮᱫᱚ ᱱᱚᱝᱠᱟᱱ ᱡᱟᱦᱟᱱᱟᱜ ᱪᱮᱫ ᱦᱚᱸ ᱟᱸᱡᱷᱟᱴ ᱵᱟᱝ ᱦᱮᱡ ᱠᱟᱱᱛᱮ ᱩᱱᱠᱩ ᱫᱚ ᱪᱮᱫ ᱯᱚᱨᱟᱢᱚᱨᱥᱚ ᱦᱚᱸ ᱵᱟᱠᱚ ᱮᱢᱟᱠᱟᱫᱤᱧᱟ